ᱦᱮᱞᱳ ᱥᱟᱱᱟᱢ ᱠᱩᱠᱤ ᱡᱚᱦᱟᱨ ᱡᱮ ᱤᱧ ᱫᱚ ᱱᱚᱜᱼᱚᱸᱭ ᱡᱮ ᱤᱧ ᱫᱚ ᱞᱟᱹᱭ ᱟᱯᱮ ᱠᱟᱱᱟ ᱡᱮ ᱱᱚᱜᱼᱚᱸᱭ ᱠᱟᱹᱴᱤᱡ ᱜᱤᱫᱽᱨᱟᱹ ᱠᱟᱹᱴᱤᱡ ᱠᱷᱚᱡ ᱰᱷᱟᱵᱟ ᱰᱟᱵᱩᱝ ᱠᱚ ᱪᱮᱫᱟ ᱛᱟᱯᱚᱨᱮ ᱚᱠᱚᱭ ᱵᱟᱠᱚ ᱵᱟᱰᱟᱭ ᱠᱷᱟᱡ ᱩᱱᱠᱩ ᱫᱚᱠᱚ ᱩᱱᱩᱢᱚᱜᱼᱟ ᱟᱨ ᱚᱠᱚᱭ ᱠᱚ ᱵᱟᱰᱟᱭ ᱠᱷᱟᱡ ᱩᱱᱠᱩ ᱫᱚᱠᱚ ᱰᱷᱟᱵᱟ ᱰᱟᱹᱵᱩᱢᱚᱜᱼᱟ ᱠᱤᱱᱛᱩ ᱟᱨ ᱛᱤᱱᱟᱹᱜ ᱫᱤᱱ ᱯᱟᱭᱨᱟᱜ ᱵᱟᱹᱱᱩᱜ ᱫᱤᱱ ᱨᱟᱹᱥᱠᱟᱹ ᱠᱩᱥᱤ ᱦᱩᱭᱩᱜᱚᱜᱼᱟ ᱪᱮᱫᱟᱜ ᱥᱮ ᱠᱟᱹᱴᱤᱡ ᱴᱤᱠᱟᱹ ᱢᱮᱱᱠᱚ ᱰᱷᱟᱵᱟ ᱰᱟᱹᱵᱩ ᱠᱚ ᱪᱟᱞᱟᱜᱼᱟ ᱰᱟᱹᱵᱽ ᱰᱟᱹᱵ ᱠᱚ ᱜᱟᱛᱮᱜᱼᱟ ᱛᱟᱨᱯᱚᱨᱮ ᱯᱟᱭᱨᱟᱜ ᱠᱚ ᱪᱮᱫᱟ ᱟᱨ ᱟᱵᱚ ᱦᱚᱸ ᱚᱱᱠᱟ ᱜᱮ ᱯᱟᱭᱨᱟᱜ ᱵᱚᱱ ᱠᱟᱹᱴᱤᱡ ᱠᱷᱚᱡ ᱵᱚᱱ ᱪᱮᱫᱟ ᱟᱨ ᱞᱟᱹᱴᱩ ᱞᱮᱱᱠᱷᱟᱡ ᱫᱚ ᱯᱟᱭᱨᱟᱜ ᱫᱚ ᱵᱟᱵᱚᱱ ᱪᱮᱫᱟ ᱟᱵᱚᱱ ᱰᱟᱹᱵᱽᱨᱟᱹᱜᱼᱟ ᱰᱟᱹᱵᱽᱨᱟᱹᱜ ᱟᱵᱚᱱ ᱛᱩᱯᱩᱱᱟᱵᱚᱱ ᱢᱚᱡᱚᱜᱼᱟ ᱠᱟᱹᱴᱤᱡ ᱨᱮᱫᱚ ᱯᱟᱭᱨᱟᱜ ᱠᱚ ᱪᱮᱫᱟ ᱠᱤᱱᱛᱩ ᱱᱚᱝᱠᱟ ᱜᱮᱵᱚᱱ ᱧᱮᱞᱮᱫ ᱠᱚᱣᱟ ᱱᱚᱣᱟ ᱟᱵᱚ ᱟᱠᱚ ᱱᱤᱭᱟᱹ ᱟᱥᱮ ᱯᱟᱥᱮᱨᱮ ᱜᱤᱫᱽᱨᱟᱹ ᱠᱟᱹᱴᱤᱡ ᱠᱚ ᱞᱟᱹᱴᱩᱜ ᱠᱟᱱᱟ ᱯᱨᱚᱛᱷᱚᱢ ᱰᱟᱹᱵᱽᱨᱟᱹᱜ ᱠᱚ ᱪᱟᱞᱟᱜᱼᱟ ᱛᱚᱠᱷᱚᱱ ᱰᱷᱟᱵᱟ ᱰᱟᱵᱚᱱ ᱵᱟᱨᱭᱟ ᱠᱟᱴᱟ ᱠᱚ ᱤᱭᱟᱹ ᱰᱷᱟᱵᱟ ᱰᱟᱵᱚ ᱠᱚ ᱪᱮᱫᱟ ᱪᱮᱫᱟᱠᱚ ᱠᱤᱱᱛᱩ ᱚᱱᱠᱟ ᱜᱮ ᱞᱟᱹᱭᱮᱫᱟᱧ ᱵᱟᱰᱟᱭ ᱚᱪᱚ ᱵᱮᱱᱟ ᱡᱚᱛᱚ ᱦᱚᱲ ᱡᱮ ᱱᱚᱝᱠᱟ ᱚᱱᱟ